ᱤᱧ ᱡᱟᱦᱟᱸ ᱨᱮᱜᱮ ᱫᱟᱬᱟᱱᱤᱧ ᱪᱟᱞᱟᱜᱼᱟ ᱡᱩᱫᱤ ᱚᱸᱰᱮ ᱜᱟᱹᱰᱤ ᱠᱚ ᱵᱟᱹᱧ ᱧᱟᱢᱟ ᱮᱱᱠᱷᱟᱱ ᱡᱟᱦᱟᱱᱟᱜ ᱚᱴᱚ ᱠᱚ ᱜᱟᱹᱰᱤ ᱞᱟᱹᱭᱛᱮ ᱵᱷᱟᱲᱟ ᱜᱟᱹᱰᱤᱛᱮ ᱚᱲᱟᱜ ᱤᱧ

ᱢᱟᱨᱟᱝ ᱜᱟᱹᱰᱤ ᱡᱮᱞᱮᱠᱟ ᱴᱨᱟᱠ ᱴᱨᱟᱠ ᱵᱟᱥ ᱠᱚ ᱦᱤᱡᱩᱜ ᱠᱟᱱ ᱰᱟᱦᱟᱨ ᱨᱮ ᱱᱚᱝᱠᱟᱱ ᱠᱟᱛᱷᱟ ᱩᱭᱦᱟᱹᱨᱚᱜᱼᱟ ᱡᱮ ᱟᱵᱚ ᱫᱚ ᱡᱟᱦᱟᱸ ᱨᱮᱱᱟᱜ ᱢᱮᱱᱟᱜᱼᱟ ᱚᱱᱟ ᱛᱮᱜᱮ ᱵᱚ ᱛᱟᱲᱟᱢ ᱢᱟ ᱞᱮᱸᱜᱟ ᱯᱟᱦᱴᱟ ᱜᱮᱵᱚ ᱛᱟᱲᱟᱢ ᱢᱟ ᱩᱱᱠᱩ ᱠᱚ ᱞᱮᱱᱠᱷᱟᱱ ᱟᱵᱚ ᱫᱚ ᱛᱷᱚᱲᱟᱜᱟᱱ ᱵᱚ ᱦᱤᱡᱩᱜ ᱢᱟ ᱟᱨ ᱛᱷᱚᱲᱟ ᱟᱥᱛᱮ ᱜᱮᱵᱚ ᱞᱟᱜᱟᱭ ᱢᱟ ᱡᱩᱫᱤ ᱨᱮ ᱢᱮᱱᱟᱜ ᱵᱚᱱᱟ ᱮᱱᱠᱷᱟᱱ ᱫᱚ ᱱᱤᱦᱟᱹᱛᱜᱮ ᱞᱟᱹᱠᱛᱤᱜ ᱠᱟᱱᱟ ᱡᱮ ᱦᱚᱨᱚᱜ ᱠᱟᱛᱮᱫ ᱵᱚ ᱪᱟᱞᱟᱜ ᱢᱟ ᱜᱟᱹᱰᱤ ᱵᱚ ᱪᱟᱞᱟᱣᱟ ᱪᱟᱨ ᱪᱟᱠᱷᱟ ᱮᱱᱠᱷᱟᱱ ᱫᱚ ᱵᱚ ᱞᱟᱜᱟᱣᱟ ᱟᱨ ᱜᱟᱹᱰᱤ ᱨᱮ ᱥᱮ ᱜᱟᱹᱰᱤ ᱪᱟᱞᱟᱣ ᱚᱠᱛᱚ ᱫᱚ ᱨᱮᱱᱟᱜ

ᱟᱞᱚ ᱵᱚ ᱵᱮᱵᱷᱟᱨ ᱢᱟ ᱤᱧ ᱫᱚ ᱫᱤᱥᱚᱢ ᱦᱚᱲ ᱴᱷᱮᱱ ᱱᱤᱭᱟᱹᱜᱮᱧ ᱱᱮᱦᱚᱨᱚᱜᱼᱟ ᱡᱮ ᱜᱟᱹᱰᱤ ᱵᱚ ᱪᱟᱞᱟᱣ ᱢᱟ ᱢᱮᱱᱠᱷᱟᱱ ᱦᱚᱨᱚᱜ ᱠᱟᱛᱮᱫ ᱦᱚᱨᱚᱜ ᱠᱟᱛᱮᱫ ᱫᱚ ᱟᱞᱚ ᱵᱚ ᱢᱟ